ᱦᱮᱸ ᱤᱧ ᱫᱚ ᱢᱤᱫᱴᱟᱝ ᱚᱱᱚᱞ ᱤᱧ ᱚᱞᱟ ᱟᱨ ᱚᱱᱟ ᱚᱱᱚᱞ ᱨᱮᱭᱟᱜ ᱧᱩᱛᱟᱹᱢ ᱫᱚ ᱦᱳᱭᱳᱜ ᱠᱟᱱᱟ ᱥᱮᱫᱟᱭ ᱢᱟᱨᱮ ᱥᱮᱨᱮᱧ ᱨᱮ ᱦᱚᱲ ᱦᱚᱯᱚᱱᱟᱜ ᱡᱤᱭᱚᱱ ᱪᱤᱛᱟᱹᱨ ᱚᱱᱟ ᱚᱱᱚᱞ ᱛᱟᱞᱟ ᱛᱮᱫᱚ ᱥᱟᱶᱛᱟ ᱱᱚᱣᱟ ᱜᱤᱧ ᱞᱟᱹᱭ ᱟᱭᱟ ᱡᱮ ᱥᱮᱫᱟᱭ ᱢᱟᱨᱮ ᱥᱮᱨᱮᱧ ᱨᱮ ᱦᱚᱲ ᱦᱚᱯᱚᱱᱟᱜ ᱚᱠᱟ ᱞᱮᱠᱟ ᱥᱩᱠ ᱨᱟᱹᱥᱠᱟᱹ ᱠᱟᱹᱢᱤ ᱠᱟᱥᱱᱤ ᱞᱟᱭᱼᱞᱟᱠᱪᱟᱨ ᱜᱟᱵᱟᱱ ᱟᱠᱟᱱᱟ ᱚᱱᱟ ᱜᱤᱧ ᱤᱧᱟᱹᱜ ᱚᱞ ᱵᱤᱞ ᱛᱟᱞᱟᱛᱮᱧ ᱥᱚᱫᱚᱨ ᱟᱭᱟ